ᱦᱮᱸ ᱢᱮᱱᱫᱟᱹᱧ ᱱᱤᱭᱟᱹ ᱵᱳᱞᱯᱩᱨ ᱥᱟᱱᱛᱤᱱᱤᱠᱮᱛᱚᱱ ᱠᱷᱚᱱᱮᱢ ᱞᱟᱹᱭᱫᱟᱛᱚ ᱦᱳᱴᱮᱞ ᱦᱮᱸ ᱤᱧᱤᱧ ᱢᱮᱱᱮᱫᱠᱟᱱ ᱛᱟᱦᱮᱸᱱᱟ ᱡᱮ ᱠᱩᱲᱤ ᱛᱟᱨᱤᱠᱷ ᱢᱚᱫᱽᱫᱷᱮ ᱨᱮ ᱠᱳᱱᱳ ᱨᱩᱢ ᱯᱷᱟᱸᱠᱟ ᱢᱮᱱᱟᱜᱼᱟ ᱥᱤᱝᱜᱮᱞ ᱵᱮᱰ

ᱴᱷᱤᱠᱜᱮᱭᱟ ᱪᱤᱫ ᱞᱮᱠᱟ ᱪᱤᱫᱞᱮᱠᱟ ᱨᱮᱴ ᱢᱮᱱᱟᱜᱼᱟ ᱮᱥᱤ ᱨᱮᱱᱟᱜ ᱱᱚᱱ ᱮᱥᱤ ᱨᱮᱱᱟᱜ ᱦᱩᱸ ᱦᱩᱸ ᱟᱨᱻ ᱦᱩᱸ ᱥᱚᱵᱠᱤᱪᱷᱩ ᱟᱨ ᱤᱧ ᱡᱩᱫᱤ ᱧᱤᱫᱟᱹ ᱵᱮᱞᱟᱧ ᱩᱰᱩᱝᱚᱜᱼᱟᱹᱧ ᱧᱤᱫᱟᱹ ᱵᱮᱞᱟ ᱫᱟᱬᱟᱼᱵᱟᱲᱟᱭᱤᱧ ᱪᱟᱞᱟᱣ ᱞᱮᱱᱠᱷᱟᱱ ᱛᱤᱱᱟᱹᱜ ᱢᱚᱫᱽᱫᱷᱮ ᱨᱮ ᱵᱚᱞᱚᱜ ᱦᱩᱭᱩᱜ ᱛᱤᱧᱟ ᱦᱩᱸ ᱦᱩᱸ ᱟᱨ ᱡᱩᱫᱤ

ᱦᱮᱸ ᱟᱨ ᱡᱩᱫᱤ ᱤᱧ ᱛᱚ ᱴᱨᱮᱱᱛᱤᱧ ᱪᱟᱞᱟᱜ ᱟᱛᱚ ᱤᱧ ᱯᱤᱠᱟᱯ ᱞᱟᱹᱜᱤᱫ ᱢᱤᱫᱴᱮᱡ ᱜᱟᱹᱰᱤ ᱵᱮᱵᱚᱥᱛᱟ ᱛᱟᱦᱮᱸᱞᱮᱱᱠᱷᱟᱡ ᱵᱷᱟᱜᱮ ᱦᱩᱭ ᱠᱚᱜᱼᱟ ᱛᱚ ᱚᱱᱠᱟᱱ ᱵᱮᱵᱚᱥᱛᱷᱟ ᱢᱮᱱᱟᱜᱼᱟ ᱦᱩᱸ ᱴᱷᱤᱠ ᱜᱮᱭᱟ ᱟᱨ ᱡᱟᱦᱟᱸᱱᱟᱜ ᱞᱟᱜᱟᱜᱼᱟ ᱢᱟᱱᱮ ᱰᱚᱠᱳᱢᱮᱱᱥ ᱠᱚ ᱢᱟᱱᱮ ᱛᱟᱦᱮᱸᱱ ᱞᱟᱹᱜᱤᱫ ᱛᱟᱦᱮᱸᱱ ᱰᱚᱠᱩᱢᱮᱱᱴᱥ

ᱦᱩᱸ ᱴᱷᱤᱠᱜᱮᱭᱟ ᱟᱨ ᱢᱮᱱᱮᱛ ᱛᱟᱦᱮᱸᱱᱟᱹᱧ ᱡᱮ ᱫᱟᱬᱟ ᱵᱟᱲᱟᱭ ᱞᱟᱹᱜᱤᱫ ᱡᱟᱦᱟᱸᱭ ᱤᱭᱟᱹᱭ ᱛᱟᱦᱮᱸᱞᱮᱱᱠᱷᱟᱡ ᱥᱟᱨᱵᱷᱤᱥ ᱫᱟᱬᱟᱭᱟᱭ ᱤᱧ ᱥᱟᱶᱛᱮᱜ ᱤᱧ ᱫᱚ ᱵᱟᱹᱧ ᱧᱮᱞ ᱠᱟᱫᱟ ᱚᱱᱟ ᱡᱟᱭᱜᱟ ᱟᱨᱚ ᱡᱟᱦᱟᱸᱭ ᱜᱟᱭᱤᱰ ᱞᱮᱠᱟ ᱦᱮᱸ ᱦᱮᱸ ᱦᱩᱸ ᱦᱩᱸ ᱦᱩᱸ ᱴᱷᱤᱠᱜᱮᱭᱟ ᱛᱟᱞᱦᱮ ᱛᱟᱞᱦᱮ ᱤᱧ ᱠᱩᱲᱤ ᱛᱟᱨᱤᱠᱤᱧ ᱦᱟᱛᱟᱣᱫᱟ ᱤᱭᱟᱹ ᱦᱩᱸ ᱦᱩᱸ ᱟᱭᱩᱵ ᱥᱮᱡ ᱤᱧ ᱵᱚᱞᱚᱜᱼᱟ ᱟᱭᱩᱵ ᱥᱮᱡ ᱦᱮᱸ ᱦᱮᱸ ᱦᱩᱸ ᱴᱷᱤᱠᱜᱮᱭᱟ ᱴᱷᱤᱠᱜᱮᱭᱟ ᱫᱚᱦᱚᱭᱫᱟᱹᱧ